ᱵᱟᱜᱽᱣᱟᱱ ᱫᱚ ᱡᱟᱦᱟᱸ ᱠᱚᱨᱮᱫ ᱪᱟᱥ ᱟᱵᱟᱫᱽ ᱵᱟᱝ ᱦᱩᱭᱩᱜᱼᱟ ᱡᱮᱢᱚᱱ ᱦᱩᱲᱩ ᱠᱚ ᱠᱟᱸᱪᱟ ᱥᱚᱵᱽᱡᱤ ᱠᱚ ᱡᱟᱦᱟᱸ ᱠᱚᱨᱮᱫ ᱪᱟᱥ ᱟᱵᱟᱫᱽ ᱵᱟᱝ ᱦᱩᱭᱩᱜᱼᱟ ᱚᱱᱮ ᱚᱱᱠᱟᱱ ᱡᱟᱭᱜᱟ ᱠᱚᱨᱮᱜᱮ ᱵᱟᱜᱽᱣᱟᱱ ᱫᱚ ᱵᱷᱟᱹᱜᱤᱭᱟ ᱡᱮᱢᱚᱱ ᱰᱟᱹᱦᱤ ᱰᱩᱝᱨᱤ ᱠᱚᱨᱮᱜᱮ ᱵᱟᱜᱽᱣᱟᱱ ᱥᱮ ᱵᱟᱜᱟᱱ ᱫᱚ ᱵᱷᱟᱹᱜᱤᱜᱼᱟ ᱥᱮ ᱢᱚᱡᱽ ᱵᱩᱡᱷᱟᱹᱜᱼᱟ ᱥᱮ ᱟᱹᱰᱤ ᱵᱷᱟᱜᱮ ᱦᱩᱭ ᱞᱟᱹᱠᱛᱤᱜᱼᱟ ᱥᱮ ᱦᱩᱭᱩᱜᱼᱟ